ᱤᱧᱫᱚ ᱛᱮᱦᱤᱧ ᱟᱡᱳᱫᱤᱭᱟᱹ ᱵᱩᱨᱩ ᱥᱮ ᱟᱡᱳᱫᱤᱭᱟᱹ ᱴᱚᱴᱷᱟᱨᱮ ᱦᱩᱭ ᱞᱮᱱ ᱡᱟᱦᱟᱸ ᱜᱷᱚᱴᱚᱱᱟ ᱡᱟᱦᱟᱸ ᱫᱚ ᱥᱮᱫᱟᱭ ᱦᱟᱯᱲᱟᱢ ᱠᱚᱣᱟ ᱢᱚᱪᱟ ᱠᱷᱚᱱ ᱟᱸᱡᱚᱢ ᱦᱩᱭ ᱠᱟᱱᱟ ᱵᱟᱝᱢᱟ ᱥᱮᱫᱟᱭ ᱡᱚᱠᱷᱚᱱ ᱨᱟᱢ ᱞᱚᱠᱠᱷᱚᱱ ᱥᱤᱛᱟᱹ ᱱᱩᱠᱩ ᱵᱚᱱᱚᱵᱟᱥ ᱪᱳᱫᱫᱳ ᱵᱚᱪᱷᱚᱨ ᱠᱚ ᱦᱮᱡ ᱞᱮᱱᱟ ᱚᱱᱟ ᱪᱳᱫᱫᱚ ᱵᱚᱪᱷᱚᱨ ᱢᱩᱫᱽᱨᱮ ᱵᱟᱨᱯᱮ ᱫᱤᱱ ᱞᱟᱹᱜᱤᱫ ᱱᱚᱣᱟ ᱟᱡᱳᱫᱤᱭᱟᱹ ᱵᱩᱨᱩ ᱛᱮᱦᱚᱸ ᱠᱚ ᱦᱮᱡ ᱥᱮᱴᱮᱨ ᱞᱮᱱᱟ ᱟᱨ ᱩᱱ ᱡᱚᱠᱷᱚᱱ ᱥᱤᱛᱟᱹ ᱫᱚ ᱟᱹᱰᱤ ᱡᱳᱨ ᱫᱟᱜ ᱛᱮᱛᱟᱝ ᱞᱮᱫᱮᱭᱟ ᱩᱱᱫᱚ ᱨᱟᱢ ᱟᱭᱟᱜ ᱡᱟᱦᱟᱸ ᱟᱸᱜ ᱥᱟᱨ ᱛᱟᱦᱮᱸ ᱞᱮᱱ ᱛᱟᱭᱟ ᱚᱱᱟ ᱟᱸᱜ ᱥᱟᱨ ᱛᱮᱜᱮ ᱛᱩᱧ ᱠᱟᱛᱮᱫ ᱢᱤᱫ ᱴᱮᱱ ᱴᱟᱹᱰᱤ ᱵᱮᱱᱟᱣ ᱞᱮᱫᱼᱟᱭ ᱟᱨ ᱚᱱᱟ ᱰᱟᱹᱰᱤ ᱨᱮᱱᱟᱜ ᱫᱟᱜ ᱧᱩ ᱠᱟᱛᱮᱫ ᱜᱮ ᱥᱤᱛᱟᱹ ᱫᱚ ᱟᱭᱟᱜ ᱛᱮᱛᱟᱝ ᱮ ᱢᱮᱴᱟᱣ ᱞᱮᱫ ᱛᱟᱭᱟ ᱩᱱ ᱠᱷᱚᱱᱟᱜ ᱱᱤᱛ ᱦᱟᱹᱵᱤᱡ ᱦᱚᱸ ᱚᱱᱟ ᱴᱚᱴᱷᱟᱨᱮ ᱱᱚᱣᱟ ᱥᱤᱛᱟᱹ ᱰᱟᱹᱰᱤ ᱫᱚ ᱢᱮᱱᱟᱜ ᱜᱮᱭᱟ ᱥᱮ ᱧᱮᱞ ᱧᱟᱢᱚᱜ ᱜᱮᱭᱟ ᱚᱱᱟ ᱥᱟᱶᱛᱮ ᱟᱨ ᱢᱤᱫᱴᱤᱱ ᱠᱟᱹᱦᱱᱤ ᱢᱮᱱᱟᱜᱼᱟ ᱡᱟᱦᱟᱸ ᱫᱚ ᱫᱟᱜ ᱛᱮᱛᱟᱝ ᱛᱮ ᱡᱚᱠᱷᱚᱱ ᱥᱤᱛᱟᱹ ᱦᱚᱲᱢᱚ ᱛᱟᱭ ᱫᱩᱨᱵᱚᱞ ᱞᱮᱱ ᱛᱟᱭᱟ ᱩᱱ ᱡᱚᱠᱷᱚᱱ ᱢᱤᱫᱴᱟᱱ ᱥᱟᱨᱡᱚᱢ ᱫᱟᱨᱮ ᱨᱮ ᱴᱮᱱᱰᱟᱨ ᱞᱮᱱᱟᱭ ᱟᱫᱚ ᱩᱵ ᱛᱟᱭᱫᱚ ᱟᱲᱟᱜ ᱜᱮ ᱛᱟᱦᱮᱸ ᱠᱟᱱᱛᱮ ᱚᱱᱟ ᱩᱵ ᱫᱚ ᱠᱤᱪᱷᱩ ᱜᱟᱱ ᱚᱱᱟ ᱥᱟᱨᱡᱚᱢ ᱫᱟᱨᱮ ᱨᱮ ᱵᱟᱹᱠᱩᱵ ᱞᱮᱱ ᱛᱟᱭᱟ ᱥᱮ ᱡᱷᱟᱹᱞᱤ ᱞᱮᱱ ᱛᱟᱭᱟ ᱟᱫᱚ ᱚᱱᱮ ᱩᱱ ᱡᱚᱠᱷᱚᱱ ᱵᱚᱱᱚᱵᱟᱥ ᱥᱚᱢᱚᱭᱨᱮ ᱩᱵ ᱡᱷᱟᱹᱞᱤ ᱞᱮᱱ ᱛᱟᱭ ᱫᱚ ᱟᱫᱚ ᱱᱮᱛᱟᱨ ᱦᱚᱸ ᱱᱚᱣᱟ ᱴᱚᱴᱷᱟ ᱠᱚᱨᱮᱱᱟᱜ ᱥᱟᱨᱡᱚᱢ ᱫᱟᱨᱮ ᱠᱚᱨᱮᱫ ᱢᱟᱱᱮ ᱱᱟᱣᱟ ᱫᱚ ᱵᱟᱝ ᱢᱟᱨᱮ ᱥᱟᱨᱡᱚᱢ ᱫᱟᱨᱮ ᱠᱚᱨᱮᱫ ᱡᱩᱫᱤ ᱵᱚᱱ ᱧᱮᱞᱟ ᱛᱟᱦᱚᱞᱮ ᱠᱷᱟᱱ ᱱᱤᱛᱦᱚᱸ ᱠᱤᱱᱛᱩ ᱚᱱᱟ ᱥᱤᱛᱟᱹ ᱩᱵ ᱡᱟᱦᱟᱸ ᱵᱚᱱ ᱢᱮᱛᱟᱜ ᱠᱟᱱ ᱚᱱᱟᱫᱚ ᱥᱟᱨᱡᱚᱢ ᱫᱟᱨᱮ ᱨᱮ ᱧᱮᱞ ᱧᱟᱢᱚᱜ ᱜᱮᱭᱟ ᱟᱨ ᱚᱱᱟ ᱩᱵ ᱟᱵᱚᱣᱟᱜ ᱦᱚᱲᱢᱚ ᱨᱮᱱᱟᱜ ᱩᱵ ᱡᱟᱦᱟᱸ ᱨᱟᱯᱟᱜ ᱠᱟᱛᱮᱫ ᱡᱟᱦᱟᱸ ᱥᱚ ᱟᱹᱭᱠᱟᱹᱜ ᱟᱥᱮ ᱵᱩᱡᱩᱜᱼᱟ ᱚᱱᱠᱟᱜᱮ ᱚᱱᱟ ᱫᱟᱨᱮ ᱥᱟᱨᱡᱚᱢ ᱫᱟᱨᱮ ᱨᱮ ᱡᱟᱦᱟᱸ ᱥᱤᱛᱟᱹ ᱩᱵ ᱱᱮᱛᱟᱨ ᱦᱚᱸ ᱧᱟᱢᱚᱜᱼᱟ ᱚᱱᱟᱦᱚᱸ ᱨᱟᱯᱟᱜ ᱞᱮᱠᱷᱟᱱ ᱠᱤᱱᱛᱩ ᱚᱱᱠᱟᱜᱮ ᱥᱚᱼᱟ ᱱᱚᱝᱠᱟᱱᱟᱜ ᱢᱤᱫᱴᱤᱱ ᱠᱟᱹᱦᱱᱤ ᱥᱮᱫᱟᱭ ᱠᱷᱚᱱ ᱜᱮ ᱱᱚᱣᱟ ᱟᱡᱳᱫᱤᱭᱟᱹ ᱵᱩᱨᱩ ᱨᱮ ᱦᱟᱯᱲᱟᱢ ᱠᱚᱠᱚ ᱞᱟᱹᱭ ᱦᱚᱴᱚ ᱟᱠᱟᱫᱟ ᱥᱮᱠᱚ ᱞᱟᱹᱭ ᱞᱮᱫ ᱨᱮᱛᱮ ᱟᱞᱮ ᱯᱚ ᱯᱚᱝᱲᱟ ᱠᱚᱦᱚᱸ ᱚᱱᱟ ᱠᱟᱹᱦᱱᱤᱞᱮ ᱵᱟᱲᱟᱭᱟᱥᱮ ᱡᱟᱦᱟᱸᱭ ᱠᱚᱠᱚ ᱡᱩᱫᱤ ᱵᱟᱲᱟᱭ ᱥᱟᱱᱟᱭᱮᱫ ᱠᱚᱣᱟ ᱱᱚᱣᱟ ᱟᱡᱳᱫᱤᱭᱟᱹ ᱵᱩᱨᱩ ᱤᱫᱤ ᱠᱟᱛᱮᱫ ᱱᱚᱣᱟ ᱠᱟᱹᱦᱱᱤ ᱠᱚᱫᱚᱞᱮ ᱞᱟᱹᱭ ᱥᱟᱰᱮ ᱟᱠᱚᱣᱟ